ᱥᱟᱱᱛᱟᱲᱤ ᱯᱟᱹᱨᱥᱤ ᱨᱚᱲ ᱟᱠᱚᱣᱟᱜ ᱞᱟᱠᱪᱟᱨ ᱟᱹᱨᱤᱪᱟᱹᱞᱤ ᱟᱭᱢᱟ ᱞᱮᱠᱟ ᱛᱮᱠᱚ ᱡᱳᱜᱟᱣ ᱡᱚᱛᱚᱱ ᱟᱹᱜᱩ ᱟᱠᱟᱫᱟ ᱟᱠᱚᱣᱟᱜ ᱟᱹᱨᱤᱪᱟᱹᱞᱤ ᱡᱟᱦᱟᱸ ᱫᱚ ᱥᱮᱫᱟᱭ ᱠᱷᱚᱱ ᱟᱭᱢᱟ ᱞᱮᱠᱟᱛᱮ ᱟᱠᱚᱣᱟᱜ ᱱᱚᱣᱟ ᱟᱹᱨᱤᱪᱟᱹᱞᱤ ᱠᱚ ᱵᱟᱧᱪᱟᱣ ᱟᱹᱜᱩ ᱟᱠᱟᱫᱟ ᱪᱮᱫᱟᱜ ᱥᱮ ᱥᱮᱫᱟᱭ ᱟᱹᱱᱢᱤ ᱡᱚᱠᱷᱚᱱ ᱟᱠᱚᱣᱟᱜ ᱡᱚᱢᱟᱜ ᱧᱩᱣᱟᱜ ᱵᱟᱝ ᱛᱟᱦᱮᱸ ᱠᱟᱱᱟ ᱩᱱ ᱚᱠᱛᱚ ᱟᱠᱚ ᱫᱤᱱᱟᱹᱢ ᱥᱤᱸᱜᱟᱹᱲ ᱵᱮᱲᱟ ᱟᱠᱚᱣᱟᱜ ᱢᱚᱱᱮ ᱡᱤᱣᱤ ᱯᱷᱟᱨᱱᱟ ᱞᱟᱹᱜᱤᱫ ᱫᱤᱱᱟᱹᱢ ᱞᱟᱜᱽᱲᱮ ᱫᱚᱝ ᱠᱚ ᱮᱱᱮᱡ ᱠᱟᱱ ᱛᱟᱦᱮᱱᱟ ᱚᱱᱟ ᱥᱟᱶᱛᱮ ᱱᱚᱣᱟ ᱥᱟᱱᱛᱟᱞᱤ ᱯᱟᱹᱨᱥᱤ ᱡᱟᱦᱟᱸ ᱫᱚ ᱛᱷᱩᱛᱤ ᱜᱟᱞᱢᱟᱨᱟᱣ ᱛᱟᱞᱟᱛᱮ ᱱᱚᱣᱟ ᱯᱟᱹᱨᱥᱤ ᱨᱮᱱᱟᱜ ᱵᱮᱵᱚᱦᱟᱨ ᱟᱹᱰᱤ ᱞᱟᱦᱟᱱᱛᱤ ᱟᱠᱟᱱᱟ ᱟᱨ ᱱᱚᱣᱟ ᱯᱟᱹᱨᱥᱤ ᱨᱮᱱᱟᱜ ᱚᱞ ᱢᱟᱲᱟᱝ ᱥᱮᱫ ᱵᱟᱝ ᱛᱟᱦᱮᱸ ᱠᱟᱱ ᱨᱮᱦᱚᱸ ᱱᱚᱣᱟ ᱯᱟᱹᱨᱥᱤ ᱫᱚ ᱛᱷᱩᱛᱤ ᱜᱟᱞᱢᱟᱨᱟᱣ ᱢᱮᱱᱠᱟᱛᱷᱟ ᱵᱷᱮᱱᱛᱟ ᱠᱟᱛᱷᱟ ᱥᱮ ᱠᱩᱫᱩᱢ ᱠᱟᱹᱦᱱᱤ ᱛᱟᱞᱟ ᱛᱮᱦᱚᱸ ᱠᱚ ᱱᱚᱣᱟ ᱯᱟᱹᱨᱥᱤ ᱠᱚ ᱵᱟᱧᱪᱟᱣ ᱟᱹᱜᱩ ᱟᱠᱟᱫᱟ ᱟᱨ ᱱᱚᱣᱟ ᱯᱟᱹᱨᱥᱤ ᱟᱭᱢᱟ ᱞᱮᱠᱟᱛᱮ ᱟᱵᱚᱣᱟᱜ ᱠᱟᱹᱢᱤ ᱦᱚᱨᱟ ᱨᱮ ᱞᱟᱜᱟᱜᱼᱟ ᱟᱵᱚᱣᱟᱜ ᱯᱟᱹᱨᱥᱤ ᱛᱟᱞᱟᱛᱮ ᱟᱭᱢᱟ ᱱᱚᱣᱟ ᱵᱚᱸᱜᱟᱼᱵᱩᱨᱩ ᱮᱱᱮᱡ ᱥᱮᱨᱮᱧ ᱯᱚᱨᱚᱵᱽᱼᱯᱩᱱᱟᱹᱭ ᱵᱚ ᱢᱟᱱᱟᱣ ᱮᱫᱟ ᱪᱮᱫ ᱞᱮᱠᱟ ᱡᱮᱢᱚᱱ ᱟᱵᱚᱣᱟᱜ ᱱᱚᱣᱟ ᱵᱟᱦᱟ ᱥᱚᱦᱨᱟᱭ ᱟᱭᱢᱟ ᱥᱮᱨᱮᱧ ᱛᱟᱞᱟᱛᱮ ᱱᱚᱣᱟ ᱵᱟᱦᱟ ᱥᱚᱦᱨᱟᱭ ᱵᱚᱱ ᱢᱟᱱᱟᱣᱟ ᱱᱚᱣᱟᱠᱚ ᱪᱷᱟᱲᱟ ᱦᱚᱸ ᱟᱨᱚ ᱟᱵᱚᱣᱟᱜ ᱯᱚᱨᱚᱵᱽ ᱢᱮᱱᱟᱜᱼᱟ ᱡᱮᱞᱮᱞᱟ ᱥᱚᱦᱨᱟᱭ ᱱᱚᱣᱟ ᱥᱚᱦᱨᱟᱭ ᱯᱚᱨᱚᱵᱽ ᱦᱚᱸ ᱢᱚᱬᱮ ᱥᱤᱧ ᱢᱚᱬᱮ ᱧᱤᱫᱟᱹ ᱟᱵᱚᱣᱟᱜ ᱮᱱᱮᱡ ᱥᱮᱨᱮᱧ ᱦᱩᱭᱩᱜᱼᱟ ᱱᱚᱣᱟᱠᱚ ᱛᱟᱞᱟ ᱛᱮᱦᱚᱸ ᱟᱵᱚᱣᱟᱜ ᱯᱟᱹᱨᱥᱤᱵᱚᱱ ᱦᱟᱨᱟᱼᱵᱩᱨᱩᱭᱮᱫᱟ ᱱᱚᱝᱠᱟᱜᱮ ᱟᱵᱚᱣᱟᱜ ᱯᱟᱹᱨᱥᱤ ᱦᱟᱨᱟᱼᱵᱩᱨᱩ ᱞᱟᱹᱜᱤᱫ ᱟᱭᱢᱟ ᱫᱤᱱ ᱠᱷᱚᱱᱟᱜ ᱱᱤᱛ ᱦᱟᱹᱵᱤᱡ ᱞᱮᱛᱟᱲᱜᱮ ᱚᱱᱚᱞᱤᱭᱟᱹ ᱠᱚ ᱪᱷᱩᱴᱟᱹᱣ ᱨᱮᱜᱮ ᱢᱮᱱᱟᱜ ᱠᱚᱣᱟ ᱚᱱᱟ ᱥᱟᱶᱛᱮ ᱢᱟᱪᱮᱫ ᱠᱚᱦᱚᱸ ᱟᱨ ᱱᱚᱣᱟ ᱯᱟᱹᱨᱥᱤ ᱮᱴᱟᱜ ᱯᱟᱹᱨᱥᱤ ᱠᱷᱚᱱᱟᱜ ᱱᱚᱣᱟ ᱯᱟᱹᱨᱥᱤ ᱫᱚ ᱟᱹᱰᱤᱜᱮ ᱡᱩᱫᱟᱹ ᱜᱮᱭᱟ ᱪᱮᱫᱟᱜ ᱥᱮ ᱮᱴᱟᱜ ᱯᱟᱹᱨᱥᱤᱛᱮ ᱡᱮᱢᱚᱱ ᱪᱮᱬᱮ ᱦᱚᱸ ᱫᱩᱲᱩᱵ ᱠᱚ ᱢᱮᱛᱟᱭᱟ ᱰᱟᱝᱨᱤ ᱦᱚᱸ ᱫᱩᱲᱩᱵ ᱠᱚ ᱢᱮᱛᱟᱭᱟ ᱟᱨ ᱦᱚᱲᱦᱚᱸ ᱫᱩᱲᱩᱵ ᱠᱚ ᱢᱮᱛᱟᱭᱟ ᱢᱮᱱᱠᱷᱟᱱ ᱟᱵᱚᱣᱟᱜ ᱯᱟᱹᱨᱥᱤ ᱛᱮᱫᱚ ᱪᱮᱬᱮ ᱫᱚ ᱟᱯ ᱵᱚᱱ ᱢᱮᱛᱟᱭᱟ ᱟᱨ ᱰᱟᱝᱨᱤ ᱫᱚ ᱵᱩᱨᱩᱢ ᱵᱚᱱ ᱢᱮᱛᱟᱭᱟ ᱟᱨ ᱦᱚᱲ ᱫᱚ ᱫᱩᱲᱩᱵ ᱵᱚᱱ ᱢᱮᱛᱟᱭᱟ ᱱᱚᱝᱠᱟᱜᱮ ᱟᱵᱚᱣᱟᱜ ᱯᱟᱹᱨᱥᱤ ᱨᱮ ᱟᱭᱢᱟ ᱚᱞ ᱠᱚᱦᱚᱸ ᱟᱹᱰᱤ ᱡᱩᱫᱟᱹᱜᱮ ᱚᱞᱚᱜᱼᱟ ᱪᱮᱫ ᱞᱮᱠᱟ ᱟᱢ ᱡᱩᱫᱤ ᱫᱟᱹᱞ ᱮᱢ ᱚᱞᱟ ᱮᱱᱠᱷᱟᱱ ᱚᱱᱟ ᱫᱚ ᱮᱴᱟᱜ ᱯᱟᱹᱨᱥᱤ ᱛᱮᱫᱚ ᱰᱟᱞ ᱚᱞᱚᱜᱼᱟ ᱟᱵᱚᱣᱟᱜ ᱯᱟᱹᱨᱥᱤ ᱱᱚᱝᱠᱟ ᱡᱩᱫᱟᱹ ᱚᱞᱚᱜᱼᱟ ᱡᱟᱦᱟᱸ ᱫᱚ ᱮᱴᱟᱜ ᱯᱟᱹᱨᱥᱤ ᱛᱮᱦᱚᱸ ᱱᱚᱝᱠᱟ ᱚᱞ ᱵᱟᱝ ᱜᱟᱱᱚᱜᱼᱟ ᱟᱵᱚᱣᱟᱜ ᱯᱟᱹᱨᱥᱤ ᱛᱮᱫ ᱛᱮ ᱢᱟᱱᱟᱣᱦᱚᱲ ᱠᱚ ᱟᱭᱢᱟ ᱴᱚᱴᱷᱟ ᱨᱮ ᱢᱮᱱᱟᱜ ᱠᱚᱣᱟ ᱢᱮᱱᱠᱷᱟᱱ ᱟᱭᱢᱟ ᱴᱚᱴᱷᱟᱨᱮ ᱛᱟᱦᱮᱱ ᱨᱮᱦᱚᱸ ᱟᱵᱚᱣᱟᱜ ᱯᱟᱹᱨᱥᱤ ᱱᱟᱥᱮ ᱱᱟᱥᱮ ᱵᱷᱮᱜᱟᱨᱚᱜ ᱨᱮᱦᱚᱸ ᱮᱱᱠᱷᱟᱱ ᱟᱵᱚᱣᱟᱜ ᱯᱟᱹᱨᱥᱤ ᱛᱮᱢᱚᱱ ᱫᱚ ᱵᱟᱝ ᱵᱷᱮᱜᱟᱨᱚᱜᱼᱟ ᱚᱱᱟᱛᱮ ᱱᱚᱣᱟ ᱯᱟᱹᱨᱥᱤ ᱫᱚ ᱟᱵᱚᱣᱟᱜ ᱱᱚᱣᱟ ᱫᱷᱟᱹᱨᱛᱤ ᱨᱮ ᱥᱟᱱᱟᱢ ᱢᱟᱹᱱᱢᱤ ᱠᱚ ᱞᱟᱹᱜᱤᱫ ᱱᱚᱣᱟ ᱯᱟᱹᱨᱥᱤ ᱫᱚ ᱟᱹᱰᱤ ᱱᱟᱯᱟᱭ ᱯᱟᱹᱨᱥᱤ ᱠᱟᱱᱟ ᱟᱨ ᱱᱚᱣᱟ ᱯᱟᱹᱨᱥᱤ ᱟᱵᱚᱣᱟᱜ ᱡᱟᱭᱡᱩᱜᱽ ᱱᱟᱯᱟᱭᱜᱮ ᱛᱟᱦᱮᱱᱟ ᱟᱨ ᱱᱚᱣᱟ ᱯᱟᱹᱨᱥᱤ ᱛᱮ ᱥᱟᱱᱟᱢ ᱦᱚᱲ ᱚᱞᱚᱜ ᱯᱟᱲᱦᱟᱜ ᱟᱵᱚᱱ ᱟᱨ ᱟᱵᱚᱦᱚᱸ ᱟᱹᱰᱤ ᱢᱟᱨᱟᱝ ᱥᱮᱪᱮᱫ ᱠᱟᱛᱮᱫ ᱞᱟᱦᱟ ᱥᱮᱱ ᱵᱚᱱ ᱥᱮᱱᱚᱜᱼᱟ